ᱦᱮᱞᱳ ᱦᱮᱸ ᱦᱳᱭ ᱚᱠᱟ ᱱᱟᱣᱟ ᱢᱳᱰᱮᱞ ᱥᱮ ᱢᱟᱨᱮ ᱢᱚᱰᱮᱞ ᱦᱮᱸ ᱫᱟᱢ ᱠᱚᱫᱚ ᱮᱠ ᱮᱠᱞᱟᱠᱷ ᱯᱚᱧᱪᱟᱥ ᱦᱟᱡᱟᱨ ᱢᱮᱱᱟᱜ ᱜᱮᱭᱟ ᱯᱚᱧᱪᱟᱥ ᱦᱟᱡᱟᱨ ᱵᱤᱱ ᱮᱢᱟ ᱮᱠ ᱥᱟᱞ ᱨᱮ ᱛᱤᱱ ᱦᱟᱡᱟᱨ ᱯᱚᱭᱛᱤᱨᱤᱥ ᱥᱚ ᱦᱮᱸ ᱦᱳᱭ ᱢᱮᱱᱟᱜ ᱜᱮᱭᱟ ᱴᱷᱤᱠ ᱜᱮᱭᱟ ᱦᱤᱡᱩᱜ ᱵᱤᱱ ᱛᱚᱵᱮ ᱦᱟᱸᱜ ᱥᱟᱨᱵᱷᱤᱥᱤᱝ ᱠᱚᱫᱚ ᱯᱷᱨᱤ ᱥᱟᱨᱵᱷᱤᱥᱤᱝ ᱯᱩᱱ ᱫᱷᱟᱣ ᱢᱟᱹᱞᱤᱠ ᱫᱚᱭ ᱮᱢᱟ ᱯᱚᱧᱪᱟᱥ ᱳᱭ ᱮᱠ ᱥᱯᱛᱟᱦᱚ ᱵᱷᱤᱛᱤᱨ ᱨᱮ ᱦᱤᱡᱩᱜᱼᱟ ᱯᱮᱱ ᱠᱟᱨᱰ ᱟᱫᱷᱟᱨ ᱠᱟᱨᱰ

ᱥᱟᱛ ᱵᱟᱡᱮ ᱥᱮᱫ ᱦᱮᱸ ᱜᱟᱱᱚᱜ ᱜᱮᱭᱟ ᱦᱮᱸ ᱦᱤᱡᱩᱜ ᱵᱤᱱ ᱦᱟᱸᱜ ᱦᱮᱸ ᱴᱷᱤᱠ ᱜᱮᱭᱟ ᱦᱤᱡᱩᱜ ᱵᱤᱱ